ᱜᱚᱝᱜᱟᱢᱚᱱᱤ ᱟᱢᱟᱜ ᱫᱚᱠᱟᱱ ᱠᱤ ᱱᱤᱛᱳᱜ ᱡᱷᱤᱡ ᱢᱮᱱᱟᱜᱼᱟ ᱚ ᱤᱧᱟᱹᱜ ᱢᱤᱫᱴᱮᱱ ᱵᱞᱟᱣᱩᱡ ᱥᱮᱞᱟᱭ ᱨᱮᱱᱟᱜ ᱛᱟᱦᱮᱸᱠᱟᱱ ᱛᱤᱧᱟᱹ ᱟᱫᱚ ᱵᱷᱤᱲ ᱢᱮᱱᱟᱜᱼᱟ ᱠᱤ ᱱᱤᱛᱳᱜ ᱫᱚᱠᱟᱱ ᱱᱤᱛᱳᱜ ᱫᱚᱠᱟᱱ ᱪᱟᱞᱟᱣ ᱞᱮᱱᱠᱷᱟᱱ ᱜᱟᱱᱚᱜᱼᱟ ᱥᱮ ᱵᱟᱝ ᱚ ᱛᱟᱦᱚᱞᱮ ᱠᱟᱹᱣᱰᱤ ᱠᱚᱫᱚ ᱛᱤᱱᱟᱹᱜ ᱞᱟᱜᱟᱜᱼᱟ ᱟᱨ ᱛᱤᱱᱟᱹᱜ ᱫᱤᱱ ᱛᱤᱧ ᱧᱟᱢᱟ ᱚᱱᱟ ᱡᱤᱱᱤᱥ ᱚᱻ ᱚᱠᱟᱴᱷᱮᱱ ᱫᱚᱠᱟᱱ ᱛᱟᱢ ᱫᱚ ᱤᱧ ᱢᱟᱛᱚ ᱵᱟᱹᱧ ᱧᱮᱞ ᱠᱟᱫᱟ ᱫᱚᱠᱟᱱ ᱚᱠᱟ ᱴᱷᱮᱱ ᱛᱟᱢ ᱵᱟᱹᱧ ᱧᱮᱞ ᱟᱠᱟᱫᱟ ᱠᱟᱹᱴᱤᱡ ᱞᱟᱹᱭ ᱞᱮᱠᱷᱟᱱ ᱵᱷᱟᱹᱜᱤ ᱠᱚᱜᱼᱟ ᱚ

ᱱᱤᱛᱳᱜ ᱵᱟᱝ ᱪᱟᱞᱟᱣ ᱞᱮᱱᱠᱷᱟᱱ ᱦᱚᱸᱛᱚ ᱜᱟᱱᱚᱜᱼᱟ ᱛᱤᱨᱮ ᱛᱤᱨᱮ ᱠᱷᱩᱞᱟᱹᱣ ᱛᱟᱦᱮᱸᱱᱟ ᱥᱚᱵᱫᱤᱱ ᱜᱮᱛᱚ ᱠᱷᱩᱞᱟᱹᱣ ᱛᱟᱦᱮᱸᱱᱟ

ᱤᱧᱟᱹᱜ ᱵᱞᱟᱣᱩᱡ ᱡᱤᱛᱟᱹᱣ ᱜᱞᱟᱯᱥ ᱦᱟᱛᱟᱧ ᱠᱚᱨᱟᱣ ᱦᱚᱪᱚᱭᱟ ᱟᱨ ᱜᱳᱞ ᱜᱚᱞᱟ ᱫᱮᱭᱟ ᱦᱚᱸ ᱜᱳᱞ ᱟᱨ ᱛᱚᱞᱟᱜ ᱛᱟᱦᱮᱸᱱᱟ ᱢᱤᱫᱴᱮᱱ ᱚᱱᱟ ᱦᱟᱛᱟ ᱠᱚᱨᱮ ᱫᱚ ᱯᱟᱹᱲ ᱞᱟᱜᱟᱜᱼᱟ ᱰᱟᱸᱰᱟ ᱨᱮ ᱠᱟᱹᱴᱤᱡ ᱯᱟᱹᱲ ᱠᱟᱹᱴᱤᱡ ᱞᱩᱜᱽᱲᱤ ᱞᱟᱜᱟᱣ ᱞᱮᱠᱷᱟᱱ ᱵᱷᱟᱹᱜᱤᱜᱼᱟ ᱵᱷᱤᱛᱨᱤ ᱨᱮ ᱟᱨ ᱚᱱᱟ ᱛᱚᱞᱟᱜ ᱨᱮ ᱵᱟᱨᱭᱟ ᱯᱮᱟ ᱫᱷᱟᱯ ᱡᱚᱨᱤ ᱛᱟᱦᱚᱞᱮ ᱪᱟᱥ ᱚ ᱛᱮᱫᱚ ᱵᱟᱝ ᱦᱩᱭᱩᱜᱼᱟ ᱛᱟᱦᱚᱞᱮ ᱥᱚᱢᱚᱭ ᱦᱚᱸᱛᱚ ᱟᱹᱰᱤ ᱜᱮ ᱞᱟᱜᱟᱜᱼᱟ ᱵᱟᱨ ᱥᱤᱧ ᱯᱮ ᱫᱤᱱ ᱛᱮᱫᱚ ᱵᱟᱝ ᱧᱟᱢᱚᱜᱼᱟ ᱚ ᱴᱷᱤᱠᱜᱮᱭᱟ ᱢᱤᱫ ᱫᱤᱱ ᱛᱟᱦᱚᱞᱮ ᱥᱚᱢᱚᱭ ᱠᱟᱛᱮ ᱤᱧ ᱪᱟᱞᱟᱜᱼᱟ ᱱᱚᱣᱟ ᱡᱤᱱᱤᱥ ᱠᱚ ᱨᱮᱰᱤ ᱦᱟᱛᱟᱲ ᱠᱟᱜ ᱢᱮ ᱤᱧᱟᱹᱜ ᱵᱞᱟᱣᱩᱡ ᱞᱟᱹᱜᱤᱫ ᱛᱮ ᱴᱷᱤᱠ ᱜᱮᱭᱟ ᱛᱚᱵᱮ ᱤᱱᱟᱹ ᱠᱟᱛᱷᱟ ᱜᱮ ᱫᱚᱦᱚᱭᱫᱟᱹᱧ